ᱦᱮᱞᱳ ᱟᱪᱪᱷᱟ ᱱᱚᱣᱟ ᱟᱵᱚ ᱟᱵᱚᱣᱟᱜ ᱯᱚᱱᱚᱛ ᱨᱮ ᱪᱮᱫᱞᱮᱠᱟ ᱚᱰᱟᱜ ᱫᱩᱣᱟᱹᱨ ᱠᱚ ᱥᱟᱯᱷᱟᱼᱥᱤᱛᱨᱟᱹᱭᱮᱜᱼᱟ ᱚᱱᱟᱜᱮ ᱠᱟᱹᱴᱤᱡᱽ ᱤᱧ ᱠᱩᱞᱤᱭᱮᱫ ᱵᱮᱱ ᱛᱟᱦᱮᱸᱜᱼᱟ ᱟᱪᱪᱷᱟ ᱟᱪᱪᱷᱟ ᱟᱪᱪᱷᱟ ᱡᱟᱛᱮ ᱪᱮᱦᱨᱟ ᱧᱮᱞᱚᱜ ᱢᱟ ᱦᱮᱸᱥᱮ ᱟᱪᱪᱷᱟ ᱟᱪᱪᱷᱟ ᱟᱪᱪᱷᱟ ᱛᱟᱦᱚᱞᱮ ᱥᱮᱫᱟᱭ ᱫᱚ ᱪᱮᱫ ᱯᱩᱸᱰᱟᱜ ᱟᱨ ᱦᱮᱸᱫᱮᱭᱟ ᱠᱚ ᱡᱚᱫᱟ ᱦᱮᱸᱥᱮ ᱦᱚᱸ ᱟᱪᱪᱷᱟ ᱟᱪᱪᱷᱟ ᱟᱨ ᱱᱮᱛᱟᱨ ᱢᱚᱰᱮᱞ ᱡᱩᱜᱽ ᱨᱮ ᱦᱳᱭ ᱦᱩᱸ ᱡᱮᱢᱚᱱ ᱱᱚᱝᱠᱟ ᱧᱮᱞᱚᱜᱼᱟ ᱡᱮᱢᱚᱱ ᱴᱮᱸᱜᱚᱡᱽ ᱠᱟᱛᱤᱧ ᱵᱚᱦᱚᱜ ᱨᱤᱧ ᱨᱚᱵᱚᱫ ᱡᱚᱝ ᱞᱮᱠᱟ ᱥᱩᱫ ᱨᱮ ᱥᱟᱹᱨᱤᱭᱟᱜ ᱞᱮᱠᱟᱜᱮ ᱦᱳᱭ ᱛᱚ ᱱᱩᱱᱟᱹᱜ ᱪᱮᱦᱨᱟ ᱧᱮᱞᱚᱜᱼᱟ ᱢᱚᱱᱮᱜᱚᱫᱟᱢ ᱨᱮᱵᱮᱫᱽ ᱤᱭᱟᱹ ᱢᱟᱱᱮ ᱴᱮᱸᱜᱚᱡᱽ ᱠᱟᱛᱮᱫ ᱤᱭᱟᱹ ᱥᱩᱫ ᱨᱤᱧ ᱨᱮᱵᱮᱫ ᱜᱚᱫᱟ ᱦᱮᱸᱥᱮ ᱦᱳᱭ ᱛᱚ ᱟᱪᱪᱷᱟ ᱚᱱᱟ ᱫᱚ ᱦᱟᱥᱟ ᱛᱮᱠᱚ ᱵᱮᱱᱟᱣᱮᱜᱼᱟ ᱥᱮ ᱨᱚᱝ ᱛᱮᱠᱚ ᱵᱮᱱᱟᱣᱮᱜᱼᱟ ᱚ ᱢᱩᱪᱟᱹᱫᱮᱜᱼᱟ ᱚ ᱚᱱᱟᱜᱮ ᱵᱟᱲᱟᱭ ᱥᱟᱱᱟᱭᱮᱫ ᱞᱤᱧ ᱛᱟᱦᱮᱸᱜᱼᱟ ᱪᱮᱫᱟᱜ ᱥᱮ ᱵᱟᱹᱞᱤᱧ ᱵᱟᱲᱟᱭ ᱫᱟᱲᱮᱭᱟᱜ ᱠᱟᱱᱟ ᱵᱟᱹᱞᱤᱹ ᱵᱩᱡᱷᱟᱹᱣ ᱫᱟᱲᱮᱭᱟᱜ ᱠᱟᱱᱟ ᱡᱮ ᱱᱚᱣᱟ ᱠᱚ ᱪᱮᱫ ᱞᱮᱠᱟ ᱠᱟᱛᱮᱫ ᱠᱚ ᱢᱟᱱᱮ ᱠᱚ ᱛᱮᱭᱟᱨᱟᱠᱟᱜᱼᱟ ᱢᱟᱱᱮ ᱠᱚ ᱵᱮᱱᱟᱣᱟᱠᱟᱜ ᱛᱮᱠᱚ ᱩᱱᱟᱹᱜ ᱪᱮᱦᱨᱟ ᱧᱮᱞᱚᱜ ᱠᱟᱱ ᱛᱟᱦᱮᱸᱜᱼᱟ ᱧᱮᱞᱚᱜ ᱠᱟᱱᱟ ᱦᱩᱸ ᱦᱩᱸ ᱦᱩᱸ ᱦᱳᱭ ᱚᱱᱟ ᱜᱮᱞᱤᱧ ᱠᱩᱞᱤ ᱡᱚᱝ ᱠᱟᱱ ᱛᱟᱦᱮᱸᱜᱼᱟ